ᱦᱮᱞᱳ ᱰᱟᱠᱛᱟᱨ ᱵᱟᱹᱵᱩᱢ ᱢᱮᱱᱮᱫᱟ ᱤᱧ ᱢᱤᱱᱟᱠᱠᱷᱤ ᱦᱟᱸᱥᱫᱟ ᱟᱢᱟᱞᱤᱰᱟᱸᱜᱟ ᱠᱷᱚᱱᱤᱧ ᱞᱟᱹᱭᱮᱫᱟ

ᱟᱨ ᱨᱟᱱ ᱠᱚᱞᱮ ᱠᱤᱨᱤᱧ ᱫᱚ ᱯᱚᱭᱥᱟ ᱠᱚ ᱞᱟᱜᱟᱜᱼᱟ ᱥᱮ ᱵᱟᱝ ᱚᱸᱰᱮᱫᱚ ᱦᱩᱸ ᱟᱨ ᱢᱮᱞᱮᱨᱤᱭᱟ ᱨᱳᱜᱽ ᱨᱮᱱᱟᱜ ᱨᱟᱱ ᱠᱚᱫᱚ ᱚᱠᱟᱞᱮᱠᱟ ᱨᱮ ᱧᱟᱢᱚᱜᱼᱟ ᱢᱮᱞᱮᱨᱤᱭᱟ ᱦᱳᱭ

ᱵᱟᱝ ᱵᱟᱹᱱᱩᱜᱼᱟ